ᱦᱮᱸ ᱢᱤᱫᱴᱟᱝ ᱠᱩᱥᱤ ᱪᱮᱬᱮ ᱧᱮᱞ ᱴᱷᱟᱶ ᱢᱮᱱᱟᱜ ᱠᱟᱫᱟ ᱚᱱᱟᱫᱚ ᱚᱱᱟ ᱯᱩᱠᱷᱨᱤ ᱟᱬᱮ ᱢᱤᱫ ᱛᱟᱞᱮ ᱫᱟᱨᱮ ᱨᱮ ᱚᱸᱰᱮᱧ ᱧᱮᱞᱮᱭᱟ ᱢᱤᱫ ᱪᱮᱬᱮ ᱩᱱᱤᱭᱟᱜ ᱧᱩᱛᱩᱢ ᱫᱚ ᱦᱤᱸᱥᱤ ᱛᱟᱭ ᱩᱱᱤ ᱫᱚ ᱟᱡ ᱞᱮᱠᱟ ᱠᱟᱛᱮ ᱚᱸᱰᱮ ᱡᱤᱱᱤᱥ ᱠᱚᱭ ᱟᱹᱜᱩᱭ ᱛᱮ ᱚᱲᱟᱜ ᱠᱚᱭ ᱵᱮᱱᱟᱣ ᱟᱭ ᱟᱨ ᱚᱱᱟ ᱚᱲᱟᱜ ᱨᱮ ᱱᱤᱡᱮᱨ ᱞᱮᱠᱟ ᱠᱟᱛᱮ ᱛᱟᱦᱮᱱ ᱟᱭ ᱟᱨ ᱟᱡᱤᱡ ᱜᱤᱫᱽᱨᱟᱹ ᱠᱚ ᱚᱸᱰᱮᱭ ᱦᱟᱨᱟᱼᱵᱩᱨᱩ ᱠᱚᱛᱮ ᱚᱸᱰᱮᱠᱤᱱ ᱚᱸᱰᱮ ᱠᱚ ᱛᱟᱦᱮᱱᱟ ᱜᱤᱫᱽᱨᱟᱹᱣᱟᱜ ᱚᱠᱛᱮ ᱚᱠᱛᱮ ᱡᱚᱢ ᱟᱡᱜᱮ ᱧᱮᱞᱟᱭ ᱡᱟᱦᱟᱱ ᱚᱱᱟ ᱚᱲᱟᱜ ᱮ ᱡᱩᱛ ᱟᱠᱟᱫ ᱚᱱᱟ ᱫᱚ ᱫᱟᱜ ᱡᱟᱹᱯᱩᱫ ᱦᱩᱭᱞᱮᱱ ᱨᱮᱦᱚᱸ ᱚᱱᱠᱟ ᱫᱚ ᱚᱥᱩᱵᱤᱫᱷᱟ ᱵᱟᱝ ᱦᱩᱭᱩᱜ ᱛᱟᱹᱠᱤᱱ ᱜᱮᱭᱟ ᱚᱱᱟ ᱨᱮᱜᱮᱠᱤᱱ ᱛᱟᱦᱮᱱᱟ ᱟᱨ ᱩᱱᱠᱤᱱ ᱫᱚ ᱚᱱᱮ ᱚᱱᱟ ᱨᱟᱜ ᱠᱚ ᱟᱸᱡᱚᱢ ᱛᱮ ᱤᱧ ᱦᱚᱸ ᱟᱹᱰᱤ ᱨᱟᱹᱥᱠᱟᱹ ᱜᱮᱧ ᱵᱩᱡᱷᱟᱹᱣᱟ